ᱟᱞᱮ ᱴᱚᱞᱟᱨᱮ ᱢᱤᱫᱴᱮᱡ ᱞᱟᱹᱴᱩᱯᱟᱨᱟ ᱯᱩᱠᱷᱨᱤ ᱛᱟᱦᱮᱸ ᱠᱟᱱᱟ ᱚᱱᱟ ᱯᱩᱠᱷᱨᱤ ᱨᱮ ᱴᱚᱞᱟ ᱨᱮᱱ ᱡᱚᱛᱚ ᱦᱚᱲ ᱵᱟᱹᱴᱤ ᱛᱷᱟᱹᱨᱤ ᱠᱤᱪᱨᱤᱡ ᱠᱚ ᱪᱚᱠᱚᱡᱟ ᱰᱟᱹᱵᱽᱨᱟᱹ ᱟᱠᱚ ᱠᱟᱰᱟ ᱰᱟᱝᱨᱟ ᱠᱚᱠᱚ ᱰᱟᱹᱵᱽᱨᱟᱹ ᱠᱚᱣᱟ ᱛᱚ ᱢᱤᱫ ᱫᱷᱟᱣ ᱤᱧ ᱟᱨ ᱤᱧ ᱨᱮᱱ ᱜᱟᱛᱮ ᱠᱩᱲᱤ ᱞᱤᱧ ᱥᱮᱱ ᱠᱟᱱᱟ ᱵᱟᱹᱴᱤ ᱛᱷᱟᱹᱨᱤ ᱜᱟᱥᱟᱣ ᱤᱧ ᱨᱮᱱ ᱜᱟᱛᱮ ᱠᱩᱲᱤ ᱵᱟᱹᱴᱤ ᱛᱷᱟᱹᱨᱤ ᱜᱟᱥᱟᱣᱼᱜᱟᱥᱟᱣ ᱛᱮ ᱛᱷᱟᱹᱨᱤ ᱢᱟ ᱛᱟᱞᱟ ᱥᱮᱫ ᱟᱹᱛᱩ ᱪᱟᱞᱟᱣᱮᱱ ᱛᱟᱭ ᱤᱧ ᱨᱮᱱ ᱜᱟᱛᱮ ᱠᱩᱲᱤ ᱢᱟ ᱯᱟᱭᱨᱟ ᱵᱟᱝᱼᱮ ᱵᱟᱲᱟᱭ ᱚᱱᱟᱛᱮ ᱤᱧ ᱜᱮ ᱯᱟᱭᱨᱟ ᱠᱟᱛᱮᱜ ᱩᱱᱤᱭᱟᱜ ᱛᱷᱟᱹᱨᱤᱧ ᱟᱹᱜᱩ ᱞᱮᱫ ᱛᱟᱭᱟ ᱱᱚᱝᱠᱟ ᱠᱟᱛᱮᱜ ᱜᱮ ᱤᱧ ᱩᱱᱤ ᱵᱟᱹᱲᱤᱡ ᱥᱚᱢᱚᱭ ᱨᱮ ᱜᱚᱲᱚᱧ ᱮᱢ ᱠᱟᱫᱮᱭᱟ